ᱟᱵᱚᱣᱟᱜ ᱞᱟᱠᱪᱟᱨ ᱥᱮᱨᱣᱟ ᱡᱚᱜᱟᱣ ᱫᱚᱦᱚ ᱞᱟᱹᱜᱤᱫ ᱛᱮᱫᱚ ᱫᱚᱦᱚ ᱞᱟᱹᱠᱛᱤᱜ ᱠᱟᱱᱟ ᱡᱮ ᱟᱵᱚᱣᱟᱜ ᱡᱟᱜᱮ ᱨᱟᱭ ᱨᱤᱛ ᱟᱹᱨᱤᱼᱪᱟᱹᱞᱤ ᱦᱚᱨᱚᱜ ᱵᱟᱸᱫᱮ ᱮᱱᱮᱡ ᱥᱮᱨᱮᱧ ᱡᱚᱛᱚᱵᱚᱱ ᱡᱟᱜᱮ ᱡᱚᱛᱚᱵᱚᱱ ᱡᱚᱜᱟᱣ ᱫᱚᱦᱚᱭᱟ ᱡᱚᱛᱚᱜᱮ ᱡᱟᱣ ᱞᱮᱠᱟᱜᱮ ᱵᱚᱱ ᱢᱟᱱᱟᱣ ᱟᱹᱜᱩᱭᱟ ᱯᱟᱨᱟᱵᱽ ᱠᱚ ᱥᱮ ᱮᱱᱮᱡ ᱥᱮᱨᱮᱧ ᱠᱚ ᱦᱚᱨᱚᱜ ᱵᱟᱸᱫᱮ ᱠᱚ ᱟᱵᱚᱣᱟᱜ ᱫᱚ ᱟᱨᱦᱚᱸ ᱠᱷᱚᱱ ᱟᱨᱦᱚ ᱡᱟᱹᱛᱤ ᱠᱷᱚᱱ ᱫᱚ ᱵᱷᱤᱱᱟᱹ ᱜᱮᱭᱟ ᱢᱮᱱᱫᱚ ᱡᱩᱫᱟᱹ ᱜᱮᱭᱟ ᱟᱫᱚ ᱟᱵᱚᱣᱟᱜ ᱦᱚᱨᱚᱜ ᱵᱟᱸᱫᱮ ᱦᱚᱸ ᱟᱹᱰᱤ ᱢᱟᱲᱟᱝ ᱟᱹᱰᱤ ᱢᱟᱨᱟᱝ ᱡᱳᱜᱽᱫᱟᱱᱮ ᱮᱢᱟ ᱟᱢ ᱟᱵᱚᱣᱟᱜ ᱨᱟᱭᱼᱨᱤᱛ ᱥᱮ ᱟᱵᱚᱣᱟᱜ ᱟᱹᱨᱤᱼᱪᱟᱹᱞᱤ ᱵᱟᱧᱪᱟᱣ ᱫᱚᱦᱚ ᱞᱟᱹᱜᱤᱫ ᱫᱚ ᱟᱵᱚ ᱡᱟᱣ ᱞᱟᱠᱟᱜᱮ ᱡᱚᱛᱚᱣᱟᱜᱵᱚᱱ ᱢᱟᱱᱟᱣ ᱟᱹᱜᱩᱭᱟ ᱥᱮ ᱦᱚᱲᱟᱜ ᱵᱷᱤᱲᱨᱮ ᱟᱞᱚᱵᱚᱱ ᱟᱫᱚᱜᱼᱢᱟ ᱮᱱᱠᱷᱟᱱᱜᱮ ᱟᱵᱚᱣᱟᱜ ᱞᱟᱠᱪᱟᱨ ᱫᱚ ᱵᱟᱧᱪᱟᱣ ᱛᱟᱦᱮᱱᱟ ᱟᱨ ᱡᱚᱛᱚ ᱦᱚᱲᱟᱜ ᱡᱩᱢᱤᱫ ᱜᱮ ᱢᱟᱨᱟᱝ ᱫᱟᱲᱮ ᱟᱵᱚ ᱢᱤᱫ ᱡᱩᱢᱤᱫ ᱵᱚᱱ ᱛᱟᱦᱮᱱᱟ ᱢᱤᱫᱜᱮ ᱡᱚᱛᱚᱵᱚᱱ ᱵᱮᱵᱚᱦᱟᱨᱟ ᱪᱮ ᱵᱚᱸᱜᱟ ᱵᱳᱨᱳᱭᱟᱵᱚᱱ ᱡᱚᱛᱚᱣᱟᱜ ᱜᱮ ᱮᱱᱠᱷᱟᱱ ᱚᱱᱟ ᱚᱱᱟ ᱠᱚᱛᱮ ᱦᱚᱸ ᱟᱵᱚᱣᱟᱜ ᱞᱟᱠᱪᱟᱨ ᱵᱟᱭ ᱟᱫᱚᱜᱼᱟ ᱱᱚᱣᱟ ᱫᱤᱥᱚᱢᱨᱮ ᱛᱟᱦᱮᱱ ᱜᱮ ᱛᱟᱵᱚᱱᱟ ᱵᱟᱭ ᱟᱫ ᱥᱟᱹᱨᱤᱜᱼᱟ ᱡᱚᱛᱚ ᱠᱮᱠᱟᱱᱟᱜ ᱜᱮ ᱟᱵᱚᱣᱟᱜ ᱵᱮᱵᱚᱦᱟᱨ ᱛᱮ ᱥᱮ ᱦᱚᱨᱚᱜ ᱵᱟᱸᱫᱮᱛᱮ ᱥᱮ ᱵᱟᱦᱟ ᱥᱚᱦᱨᱟᱭ ᱵᱚᱸᱜᱟ ᱵᱳᱨᱳ ᱥᱮ ᱡᱟᱦᱟᱸ ᱛᱤᱱᱟᱹᱜ ᱜᱮ ᱟᱵᱚ ᱥᱟᱱᱛᱟᱲ ᱵᱚᱱ ᱵᱚᱸᱜᱟᱜ ᱠᱟᱱᱟ ᱡᱚᱛᱚᱜᱮ ᱵᱷᱟᱜᱮ ᱴᱷᱤᱠ ᱵᱚᱱ ᱢᱟᱱᱟᱣ ᱟᱹᱜᱩᱭᱟ ᱮᱱᱠᱷᱟᱱᱜᱮ ᱟᱵᱚᱣᱟᱜ ᱞᱟᱠᱪᱟᱨ ᱵᱟᱧᱪᱟᱣ ᱛᱟᱦᱮᱱᱟ